ᱥᱚᱝᱜᱤᱛᱟ ᱵᱟᱥᱠᱤ ᱟᱢ ᱪᱮᱫ ᱵᱳᱭ ᱯᱟᱲᱦᱟᱣ ᱮᱢ ᱠᱩᱥᱤᱭᱟᱜᱼᱟ ᱠᱟᱹᱴᱤᱡ ᱞᱟᱹᱭ ᱟᱡᱚᱢᱟᱹᱧ ᱢᱮᱥᱮ ᱤᱧ ᱫᱚ ᱚᱞ ᱪᱤᱠᱤ ᱨᱮᱭᱟᱜ ᱟᱭᱢᱟ ᱠᱤᱪᱷᱩ ᱜᱮ ᱢᱮᱱᱟᱜ ᱟᱠᱟᱫᱟ ᱡᱮᱢᱚᱱ ᱚᱱᱬᱦᱮᱸ ᱛᱟᱨᱯᱚᱨ ᱜᱟᱭᱟᱱ ᱠᱩᱫᱩᱢ ᱵᱟᱠᱷᱮᱬ ᱟᱭᱢᱟ ᱠᱤᱪᱷᱩ ᱜᱮ ᱛᱟᱦᱮᱱᱟ ᱡᱮ ᱤᱧ ᱫᱚ ᱚᱱᱟ ᱠᱚ ᱢᱚᱫᱽᱫᱷᱮ ᱨᱮᱫᱚ ᱡᱟᱹᱥᱛᱤ ᱫᱚ ᱤᱧ ᱫᱚ ᱜᱟᱭᱟᱱ ᱜᱮᱧ ᱠᱩᱥᱤᱭᱟᱜᱼᱟ ᱜᱟᱭᱟᱱ ᱨᱮᱫᱚ ᱟᱭᱢᱟ ᱨᱟᱹᱥᱠᱟᱹᱧ ᱵᱩᱡᱟ ᱛᱟᱨᱯᱚᱨ ᱟᱭᱢᱟ ᱥᱤᱠᱠᱷᱟᱧ ᱧᱟᱢᱟ ᱟᱨ ᱚᱱᱟ ᱜᱟᱭᱟᱱ ᱫᱚ ᱤᱧ ᱫᱚ ᱯᱟᱲᱦᱟᱣ ᱞᱮᱠᱷᱟᱡ ᱯᱟᱲᱦᱟᱣ ᱢᱩᱪᱟᱹᱫ ᱜᱮ ᱥᱟᱱᱟᱭᱮᱧᱟᱹ ᱚᱱᱟ ᱵᱟᱝ ᱢᱩᱪᱟᱹᱫ ᱠᱟᱛᱮ ᱪᱮᱫᱠᱟ ᱪᱚ ᱵᱷᱟᱜᱮ ᱜᱮ ᱵᱟᱝ ᱜᱮᱧ ᱵᱩᱡᱟ ᱚᱱᱟ ᱚᱱᱟ ᱜᱟᱭᱟᱱ ᱫᱚ ᱯᱟᱲᱦᱟᱣ ᱢᱩᱪᱟᱹᱫ ᱠᱟᱛᱮ ᱜᱮ ᱤᱧ ᱫᱚ ᱢᱚᱡᱽ ᱤᱧ ᱵᱩᱡᱟ ᱚᱱᱠᱟ ᱜᱮ ᱤᱧ ᱫᱚ ᱮᱠᱷᱮᱱ ᱜᱟᱭᱟᱱ ᱜᱮ ᱟᱹᱰᱤ ᱟᱸᱴᱤᱧ ᱠᱩᱥᱤᱭᱟᱜ ᱜᱮᱭᱟ